ᱟᱹᱛᱩ ᱥᱮ ᱥᱚᱦᱚᱨ ᱵᱟᱡᱟᱨ ᱠᱚᱨᱮ ᱡᱟᱦᱟᱸᱞᱮᱠᱟ ᱧᱮᱞᱚᱜ ᱠᱟᱱᱟ ᱱᱤᱛᱚᱜ ᱟᱹᱰᱤ ᱨᱚᱠᱚᱢ ᱨᱳᱜᱽ ᱟᱡᱟᱨ ᱠᱚ ᱦᱩᱭᱩᱜ ᱠᱟᱱᱟ ᱦᱮᱸ ᱱᱚᱝᱠᱟᱨᱮ ᱧᱮᱞᱚᱜ ᱠᱟᱱᱟ ᱱᱚᱜᱼᱚᱭ ᱢᱟᱱᱮ ᱱᱟᱦᱟᱸᱜ ᱡᱟᱦᱟᱸᱵᱚᱱ ᱢᱮᱱᱮᱫ ᱫᱚ ᱥᱤᱠᱲᱤᱡ ᱜᱮᱨ ᱛᱮᱠᱚ ᱨᱩᱣᱟᱹᱜ ᱠᱟᱱ ᱟᱨᱵᱟᱝ ᱮᱢᱟᱱ ᱮᱢᱟᱱ ᱨᱩᱣᱟᱹ ᱠᱚ ᱛᱳ ᱱᱚᱣᱟ ᱠᱚᱨᱮ ᱠᱷᱚᱱ ᱵᱟᱧᱪᱟᱜ ᱞᱟᱹᱜᱤᱫ ᱛᱮᱫᱚ ᱟᱹᱞᱤᱧᱟᱜ ᱢᱮᱱᱫᱚ ᱱᱚᱣᱟᱜᱮ ᱠᱟᱱᱟ ᱟᱵᱚᱫᱚ ᱛᱮᱦᱮᱧ ᱥᱟᱯᱷᱟ ᱥᱟᱹᱯᱷᱤ ᱵᱚᱱ ᱛᱟᱦᱮᱱᱼᱢᱟ ᱞᱩᱜᱽᱲᱤ ᱞᱟᱯᱚ ᱥᱟᱯᱷᱟ ᱵᱚᱱ ᱫᱚᱦᱚᱭᱼᱢᱟ ᱟᱨ ᱵᱮᱥ ᱡᱟᱭᱜᱟ ᱨᱮᱱᱟᱜ ᱫᱟᱜ ᱵᱚᱱ ᱧᱩᱭᱼᱢᱟ ᱡᱮ ᱟᱦᱟᱨ ᱥᱮ ᱱᱚᱣᱟ ᱡᱷᱟᱨᱱᱟ ᱥᱮ ᱱᱚᱝᱠᱟ ᱞᱤᱸᱜᱤ ᱡᱟᱦᱟᱸ ᱰᱷᱚᱸᱰᱟ ᱨᱮᱱᱟᱜ ᱫᱟᱜ ᱠᱚᱫᱚ ᱵᱟᱝ ᱧᱩ ᱠᱟᱛᱮᱫ ᱵᱮᱥ ᱡᱟᱭᱜᱟ ᱵᱮᱥ ᱠᱩᱧ ᱨᱮᱱᱟᱜ ᱫᱟᱜ ᱭᱟ ᱪᱟᱯᱟ ᱠᱚᱞ ᱨᱮᱭᱟᱜ ᱫᱟᱜ ᱟᱹᱜᱩ ᱠᱟᱛᱮᱫ ᱵᱚᱱ ᱧᱩᱭᱼᱢᱟ ᱟᱨ ᱚᱱᱟᱦᱚᱸ ᱜᱚᱡ ᱠᱟᱛᱮᱫ ᱵᱚᱱ ᱧᱩᱭᱼᱢᱟ ᱱᱚᱣᱟ ᱠᱚ ᱠᱟᱹᱢᱤ ᱞᱮᱠᱷᱟᱱ ᱫᱚ ᱱᱚᱣᱟ ᱠᱚᱨᱮ ᱠᱷᱚᱱ ᱠᱤᱪᱷᱩ ᱵᱟᱧᱪᱟᱣ ᱵᱚᱱ ᱛᱟᱦᱮᱱᱟ ᱚᱱᱟ ᱥᱟᱶ ᱥᱟᱶᱛᱮ ᱟᱵᱚᱫᱚ ᱱᱚᱜᱼᱚᱭ ᱱᱤᱛᱚᱜ ᱵᱤᱨ ᱫᱟᱨᱮ ᱠᱚ ᱠᱚᱢ ᱤᱫᱤᱜ ᱠᱟᱱ ᱠᱷᱟᱹᱛᱤᱨ ᱡᱟᱦᱟᱸᱞᱮᱠᱟ ᱟᱵᱚ ᱡᱟᱦᱟᱸ ᱟᱵᱚᱣᱟᱜ ᱚᱠᱥᱤᱡᱮ ᱡᱟᱦᱟᱸ ᱵᱮᱥ ᱦᱟᱣᱟ ᱟᱵᱚᱵᱚᱱ ᱦᱟᱛᱟᱣᱮᱜ ᱫᱚ ᱦᱚᱲᱢᱚ ᱵᱟᱠᱷᱨᱟᱛᱮ ᱚᱱᱟ ᱠᱚ ᱡᱮᱢᱚᱱ ᱫᱟᱨᱮ ᱠᱚ ᱨᱚᱦᱚᱭ ᱠᱟᱛᱮᱫ ᱟᱵᱚ ᱵᱮᱥ ᱚᱠᱥᱤᱡᱮᱱ ᱵᱚᱱ ᱧᱟᱢ ᱫᱟᱲᱮᱭᱟᱜᱼᱢᱟ ᱱᱚᱣᱟ ᱠᱚ ᱫᱤᱥ ᱦᱩᱫᱤᱥ ᱠᱟᱛᱮᱫ ᱫᱟᱨᱮ ᱠᱚᱵᱚᱱ ᱨᱚᱦᱚᱭᱼᱢᱟ ᱟᱨ ᱚᱱᱟ ᱥᱟᱶ ᱥᱟᱶᱛᱮ ᱟᱵᱚ ᱱᱟᱯᱟᱭ ᱛᱟᱦᱮᱱ ᱞᱟᱹᱜᱤᱫᱼᱛᱮ ᱵᱮᱥ ᱱᱚᱜᱼᱚᱭ ᱡᱮ ᱟᱵᱚ ᱩᱱᱠᱩ ᱥᱤᱠᱲᱤᱡ ᱴᱷᱮᱱ ᱠᱷᱚᱱ ᱵᱟᱧᱪᱟᱣ ᱞᱟᱹᱜᱤᱫᱼᱛᱮ ᱚᱱᱮ ᱤᱭᱟᱹ ᱠᱚ ᱮᱢ ᱟᱠᱟᱫ ᱵᱚᱱ ᱫᱚ ᱡᱟᱦᱟᱸ ᱢᱚᱥᱟᱨᱤ ᱱᱚᱣᱟ ᱠᱚ ᱞᱟᱜᱟᱣ ᱠᱟᱛᱮᱫ ᱟᱵᱚᱵᱚᱱ ᱡᱟᱹᱯᱤᱫᱼᱢᱟ ᱮᱱᱠᱷᱟᱱ ᱩᱱᱠᱩ ᱥᱤᱠᱲᱤᱡ ᱠᱚ ᱵᱟᱝᱠᱚ ᱜᱮᱨ ᱵᱚᱱᱟ ᱟᱨ ᱱᱟᱯᱟᱭ ᱨᱮᱵᱚᱱ ᱛᱟᱦᱮᱱᱟ ᱟᱨ ᱚᱱᱟ ᱥᱟᱶ ᱥᱟᱶᱛᱮ ᱱᱤᱛᱚᱜ ᱡᱟᱦᱟᱭᱟᱜ ᱨᱳᱜᱽ ᱟᱡᱟᱨ ᱠᱚ ᱦᱩᱭᱩᱜ ᱠᱟᱱᱟ ᱱᱚᱣᱟ ᱠᱚ ᱡᱟᱦᱟᱭᱟᱜᱼᱜᱮ ᱦᱩᱭ ᱞᱮᱱᱠᱷᱟᱱ ᱟᱹᱰᱤ ᱥᱚᱸᱜᱮ ᱜᱮ ᱢᱟᱱᱮ ᱰᱟᱠᱛᱟᱨ ᱥᱟᱞᱟᱜ ᱯᱚᱨᱟᱢᱚᱨᱥᱚ ᱠᱟᱛᱮᱫ ᱱᱚᱣᱟ ᱨᱳᱜᱽ ᱵᱚᱱ ᱧᱮᱞ ᱦᱚᱪᱚᱜᱼᱢᱟ ᱮᱱᱠᱷᱟᱱᱼᱜᱮ ᱟᱵᱚ ᱱᱚᱣᱟ ᱨᱳᱜᱽ ᱟᱡᱟᱨ ᱠᱷᱚᱱ ᱟᱹᱰᱤ ᱱᱟᱯᱟᱭ ᱨᱮ ᱥᱮ ᱟᱹᱰᱤ ᱞᱚᱜᱚᱱ ᱢᱩᱠᱛᱤ ᱵᱚᱱ ᱧᱟᱢᱟ